ᱢᱚᱬᱮ ᱜᱚᱴᱟᱝ ᱥᱚᱦᱚᱨ ᱵᱟᱡᱟᱨ ᱨᱮᱭᱟᱜ ᱧᱩᱛᱩᱢ ᱯᱨᱚᱛᱷᱚᱢ ᱦᱩᱭᱩᱜ ᱠᱟᱱᱟ ᱦᱚᱝᱠᱚᱝ ᱫᱚᱥᱟᱨ ᱦᱩᱭᱩᱜ ᱠᱟᱱᱟ ᱯᱮᱨᱤᱥ ᱛᱮᱥᱟᱨ ᱦᱩᱭᱩᱜ ᱠᱟᱱᱟ ᱟᱢᱥᱴᱨᱟᱰᱚᱢ ᱯᱩᱱᱟᱜ ᱦᱩᱭᱩᱜ ᱠᱟᱱᱟ ᱱᱤᱭᱩ ᱤᱭᱚᱨᱠ ᱢᱚᱬᱮᱭᱟᱜ ᱦᱩᱭᱩᱜ ᱠᱟᱱᱟ ᱥᱤᱝᱵᱷᱩᱢ